ᱦᱮᱸ ᱦᱮᱸ ᱟᱢ ᱚᱠᱚᱭᱮᱢ ᱞᱟᱹᱭᱮᱫᱼᱟ ᱟᱪᱪᱷᱟ ᱦᱮᱸ ᱢᱮᱱᱟᱜ ᱫᱚ ᱢᱮᱱᱟᱜ ᱟᱠᱟᱫᱼᱟ ᱛᱚ ᱱᱮᱛᱟᱨ ᱫᱚ ᱢᱤᱫ ᱦᱚᱲ ᱫᱚᱠᱚ ᱡᱟᱶᱟᱭ ᱠᱮᱫᱮ ᱛᱟᱞᱮᱭᱟ ᱥᱚᱱᱢᱩᱱᱤᱭ ᱛᱟᱦᱮᱸᱠᱟᱱᱟ ᱩᱱᱤ ᱟᱹᱰᱤ ᱵᱷᱟᱹᱜᱤ ᱯᱞᱮᱭᱟᱨᱮᱭ ᱛᱟᱦᱮᱸᱠᱟᱱ ᱛᱟᱞᱮᱭᱟ ᱛᱚ ᱩᱱᱤᱜᱮᱠᱚ ᱡᱟᱶᱟᱭ ᱠᱮᱫᱮᱭᱟ ᱛᱚ ᱩᱱᱤ ᱵᱮᱜᱚᱨ ᱟᱞᱮ ᱢᱚᱴᱟᱩᱴᱤ ᱵᱟᱨᱚᱼᱛᱮᱨᱚ ᱡᱚᱱ ᱫᱚᱞᱮ ᱯᱮᱠᱴᱤᱥ ᱜᱮᱭᱟ ᱦᱮᱸ ᱤᱧ ᱫᱚ ᱵᱮᱜᱽᱨᱤᱧ ᱠᱷᱮᱞᱟ ᱦᱮᱸ ᱛᱚ ᱟᱨ ᱢᱤᱫᱴᱤᱱ ᱢᱮᱱᱟᱭᱟ ᱯᱟᱱᱢᱩᱱᱤ ᱩᱱᱤ ᱦᱚᱸ ᱵᱷᱟᱜᱮᱭ ᱠᱷᱮᱹᱞ ᱫᱟᱲᱮᱭᱟᱛᱟᱞᱮᱭᱟ ᱛᱟᱞᱦᱮ ᱚᱠᱟᱨᱮ ᱠᱷᱮᱹᱞ ᱫᱚ ᱦᱩᱭᱩᱜᱼᱟ ᱛᱤᱥᱮᱢ ᱤᱫᱤᱞᱮᱭᱟ ᱛᱟᱦᱞᱮ ᱚᱱᱠᱟ ᱤᱧ ᱩᱱᱠᱩ ᱠᱩᱧ ᱞᱟᱹᱭᱟᱠᱚᱣᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱜᱚᱝᱠᱮ ᱞᱟᱹᱭᱮᱫ ᱛᱟᱦᱮᱱᱤᱧ ᱯᱚᱭᱥᱟ ᱠᱚ ᱞᱟᱜᱟᱜᱼᱟ ᱡᱟᱦᱟᱱᱟᱜ ᱯᱚᱭᱥᱟᱼᱴᱚᱭᱥᱟ ᱠᱚ ᱟᱪᱪᱷᱟ ᱟᱪᱪᱷᱟ ᱛᱟᱦᱞᱮ ᱛᱤᱥ ᱠᱚᱛᱮᱢ ᱤᱫᱤᱞᱮᱭᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱚᱱᱟᱢᱟ ᱟᱞᱮ ᱟᱹᱰᱤ ᱫᱤᱱ ᱠᱷᱚᱱᱜᱮ ᱴᱤᱢ ᱫᱚ ᱢᱮᱱᱟᱜ ᱠᱟᱜ ᱛᱟᱞᱮᱭᱟ ᱛᱚ ᱚᱱᱮᱧ ᱞᱟᱹᱭ ᱠᱮᱫ ᱮᱦᱚᱵ ᱨᱮᱜᱮ ᱡᱮ ᱢᱤᱫ ᱦᱚᱲ ᱫᱚᱠᱚ ᱡᱟᱶᱟᱭ ᱠᱟᱫᱮᱭᱟ ᱚ ᱚᱱᱟ ᱵᱚᱫᱚᱞᱛᱮ ᱢᱮᱱᱟᱜ ᱫᱚ ᱢᱮᱱᱟᱜ ᱞᱮᱭᱟ ᱮᱠᱷᱚᱱ ᱵᱟᱨᱚ ᱛᱮᱨᱚ ᱡᱚᱱ ᱫᱚ ᱢᱮᱱᱟᱜ ᱞᱮᱭᱟ ᱦᱮᱸ ᱵᱷᱟᱜᱮ ᱫᱚ ᱯᱟᱱᱢᱩᱱᱤᱭ ᱠᱷᱮᱹᱞ ᱫᱟᱲᱮᱭᱟᱜᱼᱟ ᱟᱨ ᱥᱳᱱᱟᱢᱩᱱᱤ ᱟᱨᱦᱚᱸ ᱩᱱᱠᱩ ᱠᱚᱜᱮ ᱠᱚ ᱠᱷᱮᱹᱞ ᱫᱟᱲᱮᱭᱟᱜᱼᱟ ᱟᱨ ᱪᱮᱫ ᱤᱧᱦᱚᱧ ᱠᱷᱮᱹᱞ ᱫᱚᱧ ᱠᱷᱮᱹᱞᱳᱜ ᱜᱮᱭᱟ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱟᱪᱪᱷᱟ ᱦᱮᱸ ᱟᱪᱪᱷᱟ ᱦᱮᱸ ᱥᱮᱭᱛᱳ ᱜᱚᱯᱚᱞ ᱜᱚᱞᱯᱷᱚ ᱠᱚᱢᱟ ᱞᱟᱜᱟᱜ ᱜᱮᱭᱟ ᱟᱪᱪᱷᱟ ᱟᱪᱪᱷᱟ ᱜᱚᱝᱠᱮ ᱞᱟᱹᱭᱮᱫᱼᱟ ᱞᱤᱧ ᱛᱚᱵᱮ ᱛᱤᱥ ᱠᱚᱛᱮᱵᱤᱱ ᱦᱤᱡᱩᱜᱼᱟ ᱤᱱᱟᱹᱠᱷᱟᱱ ᱚᱲᱟᱜ ᱦᱚᱲ ᱠᱚᱞᱤᱧ ᱞᱟᱹᱭ ᱵᱟᱲᱟᱣᱟᱠᱚᱣᱟ ᱥᱮ ᱜᱟᱛᱮ ᱠᱚᱦᱚᱸᱞᱤᱧ ᱞᱟᱹᱭ ᱵᱟᱲᱟᱣᱟᱠᱚᱣᱟ ᱟᱪᱪᱷᱟ ᱴᱷᱤᱠ ᱜᱮᱭᱟ ᱦᱮᱸ ᱟᱪᱪᱷᱟ ᱟᱪᱪᱷᱟ ᱴᱷᱤᱠᱜᱮᱭᱟ ᱛᱚᱵᱮ ᱜᱚᱝᱠᱮ ᱞᱟᱹᱭᱟᱠᱚᱣᱟᱞᱤᱧ ᱦᱮᱸ ᱢᱟ ᱛᱚᱵᱮ ᱫᱚᱦᱚᱭᱵᱮᱱ